ᱟᱞᱮᱨᱮᱱ ᱜᱟᱹᱭᱼᱰᱟᱝᱜᱽᱨᱟ ᱫᱚ ᱟᱹᱛᱤᱧᱞᱮ ᱤᱫᱤ ᱠᱚᱣᱟ ᱦᱟᱹᱨᱭᱟᱹᱲ ᱜᱷᱟᱥ ᱜᱚᱰᱟᱛᱮ ᱜᱷᱟᱸᱥᱡᱚᱢ ᱡᱚᱢ ᱢᱚᱠᱚᱧ ᱠᱟᱛᱮᱫ ᱚᱸᱰᱮᱠᱷᱚᱱ ᱞᱮ ᱟᱹᱜᱩ ᱠᱚᱣᱟ ᱚᱲᱟᱜᱛᱮ ᱪᱟᱲᱟᱨᱮ ᱵᱩᱥᱩᱵ ᱞᱩᱵᱩᱜ ᱠᱷᱳᱞ ᱥᱤᱯᱤ ᱠᱟᱛᱮᱫᱞᱮ ᱡᱚᱢᱚᱪᱚ ᱠᱚᱣᱟ ᱟᱨ ᱪᱟᱲᱟᱨᱮ ᱫᱟᱜ ᱞᱮ ᱞᱩ ᱟᱹᱜᱩᱭᱟ ᱠᱟᱸᱰᱟᱛᱮ ᱚᱱᱟ ᱫᱟᱜᱞᱮ ᱧᱩ ᱚᱪᱚ ᱠᱚᱣᱟ ᱟᱨ ᱞᱮ ᱠᱷᱩᱸᱴᱟᱹᱣ ᱠᱟᱠᱚᱣᱟ ᱚᱱᱛᱮᱨᱮ